ᱤᱧᱟᱹᱜ ᱴᱚᱴᱷᱟ ᱨᱮᱫᱚ ᱠᱷᱮᱞᱚᱸᱰ ᱚᱱᱠᱟ ᱫᱚ ᱟᱹᱰᱤ ᱜᱟᱱᱜᱮ ᱢᱮᱱᱟᱜᱼᱟ ᱡᱮᱭᱥᱮ ᱠᱟᱵᱟᱰᱤ ᱯᱷᱩᱴᱵᱚᱞ ᱜᱤᱞᱤ ᱰᱟᱸᱰᱟ ᱟᱨ ᱚᱱᱟ ᱯᱨᱚᱠᱟᱨ ᱟᱹᱰᱤ ᱜᱟᱱ ᱢᱮᱱᱟᱜᱼᱟ ᱞᱤᱠᱤᱱ ᱤᱧᱫᱚ ᱯᱷᱩᱴᱵᱚᱞ ᱠᱷᱮᱞᱚᱸᱰ ᱰᱷᱮᱨᱤᱧ ᱠᱩᱥᱤᱭᱟᱜᱼᱟ ᱚᱱᱟ ᱨᱮᱫᱚ ᱚᱱᱟ ᱠᱷᱮᱞᱳᱰ ᱨᱮᱫᱚ ᱯᱷᱩᱴᱵᱚᱞ ᱠᱷᱮᱞᱳᱰ ᱨᱮᱫᱚ ᱯᱨᱮᱠᱴᱤᱥ ᱱᱤᱦᱟᱹᱛᱜᱮ ᱡᱚᱨᱩᱨᱤ ᱜᱮᱭᱟ ᱵᱤᱱᱟᱹ ᱯᱨᱮᱠᱴᱤᱥ ᱛᱮᱫᱚ ᱚᱱᱟ ᱠᱷᱮᱞᱚᱸᱰ ᱫᱚ ᱵᱟᱭ ᱜᱟᱱᱚᱜᱼᱟ